ᱟᱵᱤᱱ ᱠᱷᱚᱱ ᱵᱮᱱ ᱢᱮᱱᱮᱫᱟ ᱥᱮ ᱦᱮᱸ ᱟᱹᱞᱤᱧ ᱟᱵᱤᱱ ᱴᱷᱮᱱ ᱵᱟᱲᱟᱭ ᱠᱷᱚᱡᱚᱜ ᱠᱟᱱ ᱛᱟᱦᱮᱸᱫ ᱟᱞᱤᱧ ᱡᱟᱦᱟᱸ ᱪᱮ ᱟᱞᱤᱧ ᱱᱟᱣᱟᱱᱟᱜ ᱜᱮᱥ ᱞᱤᱧ ᱟᱫᱚ ᱚᱱᱟᱨᱮ ᱟᱵᱤᱱ ᱪᱮᱫ ᱪᱮᱫ ᱵᱤᱱ ᱦᱟᱛᱟᱣᱮᱫᱼᱟ ᱟᱨ ᱛᱟᱞᱦᱮ ᱢᱤᱫᱴᱟᱝ ᱯᱚᱨᱤᱵᱟᱨ ᱢᱮᱱᱟᱜᱼᱟ ᱚᱱᱟᱨᱮ ᱢᱟᱱᱮ ᱛᱤᱱᱟᱹᱜ ᱛᱤᱱᱟᱹᱜ ᱦᱚᱲᱟᱜ ᱚᱱᱟ ᱠᱟᱜᱚᱡᱽᱼᱯᱚᱛᱨᱚ ᱨᱮ ᱞᱟᱜᱟᱜᱼᱟ ᱟᱹᱰᱤ ᱟᱨ ᱡᱩᱫᱤ ᱛᱮᱦᱮᱧ ᱞᱤᱧ ᱼᱟ ᱮᱱᱠᱷᱟᱱ ᱛᱤᱥᱵᱮᱱ ᱮᱢᱟ ᱞᱤᱧᱟ ᱟᱨ ᱛᱤᱱᱟᱹᱜ ᱫᱤᱱ ᱵᱟᱫᱽ ᱱᱚᱣᱟ ᱞᱮ ᱮᱢᱚᱜᱼᱟ ᱟᱨ ᱱᱚᱣᱟ ᱡᱩᱫᱤ ᱚᱱᱟ ᱦᱚᱸ ᱪᱮᱫ ᱠᱚ ᱮᱴᱠᱮᱴᱚᱬᱮ ᱦᱩᱭᱩᱜ ᱠᱟᱱᱟ ᱡᱩᱫᱤ ᱞᱤᱧ ᱠᱷᱚᱡᱚᱜᱼᱟ ᱚᱱᱟ ᱞᱤᱧ ᱫᱟᱲᱮᱭᱟᱜᱼᱟ ᱥᱮ ᱵᱟᱝᱜᱮ ᱟᱹᱵᱤᱱ ᱴᱷᱮᱱ ᱠᱷᱚᱱ ᱱᱤᱭᱟᱹ ᱱᱤᱭᱟᱹ ᱫᱚᱨᱠᱟᱨ ᱥᱮ ᱟᱨᱦᱚᱸ ᱪᱮᱫ ᱠᱚ ᱚᱱᱠᱟ ᱫᱚᱨᱠᱟᱨ ᱚᱱᱟ ᱵᱩᱠ ᱞᱟᱹᱜᱤᱫᱛᱮ ᱡᱟᱦᱟᱸᱭ ᱥᱩᱨ ᱨᱮ ᱟᱹᱞᱤᱧ ᱱᱤᱛᱳᱜ ᱡᱚᱨᱩᱨ ᱦᱚᱸᱞᱤᱧ ᱡᱟᱹᱨᱩᱲᱤᱭ ᱟᱠᱟᱱ ᱜᱮᱭᱟ ᱟᱞᱤᱝ ᱚᱱᱟ ᱵᱟᱫᱽ ᱛᱮ ᱢᱤᱫ ᱫᱤᱱᱨᱮ ᱦᱩᱭ ᱫᱟᱲᱮᱭᱟᱜᱼᱟ ᱥᱮ ᱢᱤᱫ ᱫᱤᱱ ᱨᱮᱫᱚ ᱵᱟᱭ ᱦᱩᱭᱩᱜᱼᱟ ᱛᱤᱱᱟᱹᱜ ᱫᱤᱱ ᱞᱟᱜᱟᱣᱚᱜᱼᱟ ᱟᱨ ᱡᱩᱫᱤ ᱦᱩᱭᱮᱱᱟ ᱠᱷᱟᱱ ᱛᱤᱱᱟᱹᱜ ᱫᱤᱱ ᱵᱟᱫᱽ ᱯᱮ ᱯᱮ ᱮᱢᱟ ᱞᱤᱧᱟ ᱚᱱᱟ ᱟᱵᱤᱱ ᱴᱷᱮᱱ ᱠᱷᱚᱱ ᱱᱟᱥᱮᱱᱟᱜ ᱞᱤᱧ ᱠᱷᱚᱡᱚᱜ ᱠᱟᱱᱟ ᱵᱟᱰᱟᱭ ᱵᱤᱱᱟᱹ ᱵᱟᱰᱟᱭ ᱵᱩᱡᱷᱟᱹᱣ ᱛᱮᱢᱟ ᱦᱚᱸ ᱵᱟᱞᱤᱧ ᱫᱟᱲᱮᱭᱟᱜ ᱠᱟᱱᱟ ᱚᱱᱟ ᱠᱟᱹᱴᱤᱡ ᱞᱤᱧ ᱥᱟᱞᱟᱦᱟ ᱮᱢᱟ ᱞᱤᱧ ᱵᱤᱱ